ᱦᱮᱸ ᱜᱚᱝᱠᱮ ᱞᱟᱹᱭᱵᱤᱱ ᱦᱮᱸ ᱡᱚᱦᱟᱨᱜᱮ ᱚᱱᱠᱟᱫᱚ ᱩᱛᱩ ᱥᱟᱢᱟᱱ ᱢᱮᱱ ᱞᱮᱠᱷᱟᱱᱫᱚ ᱯᱟᱹᱱᱤᱯᱟᱨᱤ ᱠᱷᱚᱱ ᱮᱦᱚᱵ ᱠᱟᱛᱮᱫ ᱢᱮᱱᱫᱚ ᱯᱟᱹᱱᱤᱯᱩᱨᱤ ᱨᱮᱭᱟᱜ ᱡᱟᱦᱟᱸ ᱛᱤᱱᱟᱹᱜ ᱡᱤᱱᱤᱥ ᱚᱱᱠᱟᱫᱚ ᱡᱚᱛᱚᱣᱟ ᱞᱮᱠᱟᱱᱟᱜ

ᱦᱚᱭ ᱚᱱᱠᱟᱫᱚ ᱡᱚᱛᱚᱣᱟᱜᱮ ᱢᱮᱱᱟᱜ ᱟᱠᱟᱫᱟ ᱟᱫᱚ ᱟᱵᱤᱱ ᱪᱮᱫ ᱪᱮᱫᱠᱚᱵᱤᱱ ᱫᱚᱨᱠᱟᱨᱚᱜ ᱠᱟᱱᱟ ᱚᱱᱟ ᱟᱵᱤᱱᱵᱤᱱ ᱞᱟᱹᱭᱟ

ᱦᱮᱸ ᱦᱮᱸ ᱚᱱᱠᱟᱫᱚ ᱱᱤᱛᱚᱜ ᱪᱟᱹᱞᱩᱣ ᱟᱠᱟᱱᱟ ᱟᱹᱲᱩᱫᱚᱻ ᱛᱤᱨᱚᱥ ᱴᱟᱠᱟ ᱟᱨ ᱵᱮᱸᱜᱟᱲ ᱪᱟᱹᱞᱩᱣ ᱟᱠᱟᱱᱟ ᱪᱟᱞᱤᱥ ᱴᱟᱠᱟ ᱦᱮᱸ ᱦᱮᱸ ᱜᱟᱡᱚᱨᱦᱚᱸ ᱢᱮᱱᱟᱜᱼᱟ ᱵᱷᱩᱸᱰᱤᱦᱚᱸ ᱢᱮᱱᱟᱜᱼᱟ ᱵᱮᱸᱜᱟᱲ ᱵᱤᱞᱟᱹᱛᱤᱠᱚ ᱡᱚᱛᱚᱣᱟᱜ ᱚᱱᱠᱟᱫᱚ ᱢᱮᱱᱟᱜᱼᱟ ᱦᱮᱸ ᱥᱟᱹᱨᱩᱦᱚᱸ ᱢᱮᱱᱟᱜᱼᱟ ᱥᱟᱹᱨᱩᱦᱚᱸ ᱢᱮᱱᱟᱜᱼᱟ ᱥᱟᱹᱨᱩᱫᱚ ᱚᱱᱠᱟᱫᱚ ᱱᱟᱥᱮᱱᱟᱜ ᱠᱟᱹᱴᱤᱡ ᱨᱮ ᱴ ᱧᱚᱜ ᱟᱠᱟᱱᱟ ᱚᱱᱠᱟᱫᱚ ᱴᱟᱠᱟ ᱠᱤᱞᱳᱞᱤᱧ ᱮᱢᱚᱜ ᱠᱟᱱᱟ ᱦᱚᱭ ᱡᱚᱫᱤ ᱟᱹᱵᱤᱱ ᱦᱚᱭ ᱡᱩᱫᱤ ᱟᱵᱤᱱ ᱚᱱᱠᱟ ᱴᱷᱟᱹᱣᱠᱟᱹ ᱫᱷᱟᱨᱟ ᱰᱷᱮᱨ ᱫᱷᱟᱨᱟᱵᱤᱱ ᱤᱫᱤᱭᱟ ᱮᱱᱠᱷᱟᱱᱫᱚ ᱚᱸᱰᱮ ᱠᱷᱚᱱ ᱠᱤᱪᱷᱤ ᱠᱚᱢ ᱥᱮ ᱠᱚᱢ ᱢᱟᱱᱮᱫᱚ ᱰᱤᱥᱠᱟᱣᱩᱱᱴ ᱠᱟᱛᱮᱫᱞᱤᱧ ᱠᱚᱢ ᱫᱟᱲᱮᱭᱟᱵᱤᱱᱟ

ᱦᱮᱸ ᱚᱱᱠᱟ ᱢᱮᱱᱟᱜᱼᱟ ᱟᱵᱤᱱ ᱡᱩᱫᱤᱵᱤᱱ ᱢᱮᱱᱟ ᱟᱹᱞᱤᱧᱞᱤᱧ ᱮᱢ ᱫᱟᱲᱮᱭᱟᱵᱤᱱᱟ ᱚᱱᱠᱟ ᱡᱩᱫᱤ ᱴᱷᱟᱹᱣᱠᱟᱹ ᱫᱷᱟᱨᱟᱵᱤᱱ ᱤᱫᱤᱭᱠᱷᱟᱱ ᱦᱚᱭ ᱟᱫᱚ ᱟᱵᱤᱱᱜᱮ ᱪᱮᱫ ᱪᱮᱫᱠᱚ ᱛᱤᱱᱟᱹᱜᱼᱛᱤᱱᱟᱹᱜ ᱜᱟᱱ ᱠᱟᱛᱮᱫᱵᱤᱱ ᱤᱫᱤᱭᱟ ᱟᱹᱞᱤᱧ ᱚᱱᱟ ᱦᱤᱥᱟᱹᱵᱽ ᱞᱟᱹᱭᱟᱵᱤᱱᱟᱞᱤᱧ ᱛᱟᱯᱚᱨᱮ ᱟᱵᱤᱱᱦᱚᱸᱵᱤᱱ ᱢᱮᱱᱟ ᱟᱹᱞᱤᱧᱫᱚ ᱱᱤᱱᱟᱹᱜ ᱠᱟᱛᱮᱫᱞᱤᱧ ᱤᱫᱤᱭᱟ

ᱟᱪᱪᱷᱟ ᱥᱩᱨᱩ ᱢᱟ ᱞᱤᱧ ᱞᱟᱹᱭᱟᱫᱵᱤᱱᱟ ᱴᱟᱠᱟ ᱠᱤᱞᱳ ᱦᱮᱸ ᱵᱟᱝᱟ ᱟᱵᱤᱱ ᱛᱤᱱᱟᱹᱜᱵᱤᱱ ᱢᱮᱱᱟ ᱥᱮ ᱛᱤᱱᱟᱹᱜ ᱠᱟᱛᱮᱫ ᱠᱷᱟᱱᱵᱤᱱ ᱤᱫᱤᱭᱟ ᱦᱮᱸ ᱴᱷᱤᱠ ᱜᱮᱭᱟ ᱡᱩᱫᱤ ᱟᱵᱤᱱᱵᱤᱱ ᱢᱮᱱᱟ ᱴᱷᱟᱹᱣᱠᱟᱹᱵᱤᱱ ᱤᱫᱤᱭ ᱠᱷᱟᱱᱫᱚ ᱟᱹᱞᱤᱧ ᱤᱱᱟᱹᱜ ᱛᱮᱦᱚᱸᱞᱤᱧ ᱮᱢ ᱫᱟᱲᱮᱭᱟᱵᱤᱱᱟ

ᱦᱮᱸ ᱥᱟᱹᱨᱩ ᱱᱟᱦᱟᱜ ᱯᱟᱸᱪ ᱠᱤᱞᱳ ᱯᱚᱴᱲᱚ ᱦᱩᱭᱩᱜ ᱠᱟᱱᱟ ᱪᱟᱞᱤᱥ ᱴᱟᱠᱟ ᱠᱤᱞᱳ ᱟᱨ ᱟᱵᱤᱱ ᱛᱤᱱᱟᱹᱜᱵᱤᱱ ᱤᱫᱤᱭᱟ ᱚᱱᱟ ᱦᱤᱥᱟᱹᱵᱽ ᱰᱤᱥᱠᱟᱣᱩᱱᱴ ᱠᱟᱛᱮᱫᱞᱤᱧ ᱮᱢ ᱫᱟᱲᱮᱭᱟᱵᱤᱱᱟ ᱦᱮᱸ ᱜᱟᱱᱚᱜᱼᱟ ᱟᱹᱵᱤᱱ ᱡᱩᱫᱤ ᱴᱷᱟᱹᱣᱠᱟᱹ ᱫᱷᱟᱨᱟᱵᱤᱱ ᱤᱫᱤᱭ ᱠᱷᱟᱱᱫᱚ ᱟᱹᱞᱤᱧᱫᱚ ᱱᱟᱦᱟᱜ ᱰᱤᱥᱠᱟᱣᱩᱱᱴ ᱠᱟᱛᱮᱫᱞᱤᱧ ᱮᱢ ᱫᱟᱲᱮᱭᱟᱵᱤᱱᱟ

ᱦᱮᱸ ᱴᱷᱤᱠᱜᱮᱭᱟ ᱟᱵᱤᱱ ᱡᱩᱫᱤᱵᱤᱱ ᱢᱮᱱᱠᱷᱟᱱ ᱮᱢᱟᱵᱤᱱᱟᱞᱤᱧ ᱦᱮᱸ ᱢᱮᱱᱟᱜᱼᱟ

ᱵᱟᱝᱟ ᱚᱱᱠᱟᱫᱚ ᱟᱹᱰᱤ ᱞᱮᱠᱟ ᱠᱟᱛᱮᱫᱞᱤᱧ ᱤᱫᱤᱭᱮᱫᱟ ᱚᱱᱟᱠ ᱰᱷᱟᱹᱢᱯᱩ ᱛᱮᱦᱚᱸᱞᱤᱧ ᱟᱹᱠᱷᱨᱤᱧᱟ ᱟᱨ ᱵᱟᱝᱟ ᱱᱚᱠᱟ ᱳᱡᱚᱱ ᱠᱟᱛᱮᱫᱦᱚᱸ ᱟᱫᱚ ᱟᱵᱤᱱ ᱡᱩᱫᱤᱵᱤᱱ ᱢᱮᱱᱟ ᱚᱱᱟᱫᱚ ᱟᱞᱟᱝᱞᱟᱝ ᱵᱷᱤᱛᱤᱨ ᱨᱮ ᱯᱚᱴᱟᱣᱚᱜ ᱟᱞᱟᱝ ᱡᱤᱱᱛᱤ ᱟᱹᱵᱤᱱ ᱰᱟᱹᱢᱯᱩᱵᱤᱱ ᱤᱫᱤᱭ ᱠᱷᱟᱱᱫᱚ ᱚᱱᱟ ᱦᱤᱥᱟᱹᱵᱽᱞᱟᱝ ᱯᱚᱴᱟᱜᱼᱟ ᱟᱨ ᱳᱡᱚᱱ ᱠᱟᱛᱮᱫᱵᱤᱱ ᱤᱫᱤᱭ ᱠᱷᱟᱱᱫᱚ ᱚᱱᱟ ᱦᱚᱥᱟᱹᱵᱽᱦᱚᱸᱞᱟᱝ ᱯᱚᱴᱟᱜᱼᱟ ᱯᱤᱥ ᱥᱤᱥᱴᱟᱢ ᱡᱩᱫᱤᱵᱤᱱ ᱢᱮᱱᱟ ᱟᱹᱞᱤᱧ ᱠᱩᱰᱤᱟᱭᱴᱤ ᱯᱤᱥᱨᱮ ᱢᱤᱫᱴᱤᱡ ᱯᱤᱥ ᱦᱩᱭᱩᱜ ᱠᱟᱱᱟ ᱠᱩᱰᱤᱭᱟ ᱴᱟᱠᱟ ᱠᱟᱛᱮᱫᱞᱤᱧ ᱮᱢᱟᱵᱤᱱᱟ ᱟᱴ ᱴᱤ ᱯᱤᱥᱨᱮ ᱠᱷᱟᱱ ᱦᱩᱭᱩᱜ ᱠᱟᱱᱟ ᱯᱮᱭᱥᱮᱴᱴᱤ ᱴᱟᱠᱟ ᱴᱟᱠᱟ ᱠᱷᱚᱱ ᱟᱵᱤᱱ ᱥᱚ ᱯᱚᱪᱟᱥ ᱴᱟᱠᱟ ᱮᱢᱟᱞᱤᱧᱵᱤᱱ ᱮᱢᱟᱵᱤᱱᱟᱞᱤᱧ ᱦᱮᱸ ᱵᱟᱨ ᱠᱤᱞᱳᱻ ᱦᱮᱸ ᱪᱟᱞᱤᱥ ᱴᱟᱠᱟᱞᱤᱧ ᱞᱟᱹᱭᱟᱫᱵᱤᱱᱟ ᱚᱱᱟ ᱟᱵᱤᱱ ᱛᱤᱱᱟᱹᱜ ᱯᱚᱭᱛᱨᱤᱥ ᱴᱟᱠᱟ ᱠᱟᱛᱮᱫ ᱮᱢᱟᱞᱤᱧᱵᱤᱱ ᱦᱮᱸ ᱢᱤᱫᱴᱤᱡ ᱯᱮᱴᱤ ᱮᱢᱟᱵᱤᱱᱟᱞᱤᱧ ᱟᱹᱲᱟᱹᱭᱥᱚ ᱫᱩ ᱥᱚ ᱯᱚᱪᱟᱥ ᱴᱟᱠᱟ